ᱦᱮᱞᱳ ᱱᱚᱣᱟ ᱠᱤ ᱢᱟᱱᱠᱚᱲ ᱢᱟ ᱛᱟᱨᱟ ᱦᱤᱱᱫᱩ ᱦᱳᱴᱮᱞ ᱠᱟᱱᱟ ᱟᱞᱮ ᱠᱚᱫᱟᱭᱯᱩᱨ ᱟᱹᱛᱩ ᱠᱷᱚᱱ ᱤᱧ ᱨᱚᱲᱮᱫ ᱠᱟᱱ ᱛᱟᱸᱦᱮᱱ ᱱᱤᱭᱟᱹ ᱜᱮ ᱡᱮ ᱜᱟᱯᱟ ᱢᱤᱫᱴᱮᱱ ᱟᱠᱷᱟᱲᱟ ᱛᱮᱭᱟᱨᱚᱜᱼᱟ ᱚᱱᱟ ᱟᱠᱷᱟᱲᱟ ᱨᱮ ᱛᱤᱨᱤᱥ ᱡᱚᱱ ᱜᱟᱱ ᱦᱚᱲᱞᱮ ᱛᱟᱦᱮᱸᱱᱟ ᱢᱮᱱᱠᱷᱟᱱ ᱛᱤᱠᱤᱱ ᱡᱚᱢ ᱨᱮᱭᱟᱜ ᱠᱟᱹᱴᱤᱡ ᱵᱮᱵᱚᱥᱛᱟ ᱞᱮ ᱠᱷᱚᱡᱚᱜ ᱠᱟᱱ ᱛᱟᱸᱦᱮᱱ ᱚᱱᱟ ᱠᱤ ᱟᱢᱮᱢ ᱮᱢ ᱫᱟᱲᱮᱭᱟᱜᱼᱟ ᱦᱮᱸ ᱛᱚᱵᱮ ᱠᱷᱟᱱ ᱛᱤᱨᱤᱥ ᱡᱚᱱ ᱦᱚᱲᱟᱜ ᱵᱮᱵᱚᱥᱛᱟ ᱟᱞᱮᱢᱮ ᱟᱨ ᱚᱱᱟ ᱜᱮ ᱢᱮᱱᱛᱮᱱᱟᱜ ᱦᱩᱭᱩᱜ ᱠᱟᱱᱟ ᱡᱮ ᱢᱚᱥᱞᱟ ᱯᱟᱹᱛᱤᱠᱚ ᱮᱠᱴᱩ ᱡᱮᱱᱚ ᱠᱚᱢ ᱧᱚᱜ ᱜᱮ ᱛᱟᱦᱮᱸᱱ ᱠᱟᱨᱚᱱ ᱡᱚᱛᱚ ᱦᱚᱲ ᱞᱮᱠᱟᱱ ᱦᱚᱲ ᱠᱚ ᱛᱟᱦᱮᱸᱱᱟ ᱡᱚᱛᱚ ᱦᱚᱲ ᱫᱚ ᱡᱚᱛᱚ ᱨᱚᱠᱚᱢ ᱵᱟᱠᱚ ᱡᱚᱢᱟ ᱚᱱᱟᱛᱤᱧ ᱞᱟᱹᱭᱮᱫ ᱠᱟᱱ ᱛᱟᱦᱮᱸᱱ ᱴᱷᱤᱠ ᱟᱪᱷᱮ ᱢᱟ ᱛᱚᱵᱮ ᱮᱱᱠᱟᱜᱮ ᱡᱚᱦᱟᱨ